ᱦᱮᱸ ᱦᱮᱸ ᱡᱚᱦᱟᱨ ᱜᱮ ᱦᱮᱸ ᱦᱮᱸ ᱟᱪᱪᱷᱟ

ᱚ ᱟᱪᱪᱷᱟ ᱵᱤᱴᱤᱭᱟᱜ ᱧᱩᱛᱩᱢ ᱫᱚ ᱪᱮᱫ ᱛᱟᱭ ᱚ ᱠᱚᱢᱚᱞᱤᱠᱟ ᱦᱮᱸ ᱟᱪᱪᱷᱟ ᱚ ᱮᱠᱷᱚᱱ ᱫᱚ ᱪᱮᱫ ᱞᱮᱠᱟ ᱢᱮᱱᱟᱭᱟ ᱚ ᱟᱪᱪᱷᱟ ᱴᱷᱤᱠ ᱜᱮᱭᱟ ᱛᱟᱦᱞᱮ ᱪᱷᱩᱴᱤ ᱠᱚ ᱦᱟᱛᱟᱣᱢᱮ ᱟᱨ ᱡᱮᱦᱤᱞᱳᱜ ᱦᱤᱡᱩᱜᱼᱟ ᱮᱱᱦᱤᱞᱳᱜ ᱠᱷᱟᱞᱤ ᱵᱮᱱ ᱚᱞ ᱟᱹᱜᱩᱭᱟ ᱢᱤᱫᱴᱮᱡ ᱫᱚᱨᱠᱷᱟᱥᱛᱚ ᱵᱟᱝ ᱚᱱᱟᱫᱚ ᱵᱟᱝ ᱞᱟᱜᱟᱜᱼᱟ ᱟᱵᱮᱱ ᱫᱚ ᱯᱷᱳᱱ ᱟᱫ ᱞᱤᱧᱟ ᱠᱷᱟᱹᱞᱤ ᱦᱮᱸ ᱦᱮᱸ ᱦᱮᱸ ᱚᱱᱟ ᱰᱮᱴ ᱴᱟᱜ ᱜᱮ ᱦᱮᱸ ᱦᱮᱸ ᱵᱟᱝ ᱦᱮᱸ ᱟᱪᱪᱷᱟ ᱴᱷᱤᱠ ᱜᱮᱭᱟ ᱦᱮᱸ ᱦᱮᱸ ᱦᱮᱸ ᱦᱮᱸ ᱟᱪᱪᱷᱟ ᱴᱷᱤᱠ ᱜᱮᱭᱟ